ᱦᱮᱸ ᱦᱮᱞᱳ ᱟᱢ ᱠᱤ ᱨᱩᱯᱟᱹᱭ ᱢᱟᱺᱡᱷᱤ ᱵᱟᱵᱟ ᱠᱟᱱᱟᱢ ᱟᱪᱪᱷᱟ ᱤᱧᱫᱚ ᱢᱤᱫᱴᱟᱝ ᱥᱟᱶᱛᱟ ᱥᱩᱥᱟ ᱨᱤᱣᱟ ᱧ ᱞᱟ ᱭᱮᱫᱟ ᱡᱮ ᱦᱮᱸ ᱟᱪᱪᱷᱟ ᱥᱟᱱᱛᱟᱲ ᱠᱚ ᱪᱮᱛᱟᱱᱨᱮ ᱪᱮᱞᱮᱠᱟ ᱯᱚᱨᱚᱵᱽ ᱯᱩᱱᱟ ᱭ ᱠᱚ ᱦᱩᱭᱩᱜᱼᱟ ᱪᱮᱞᱮᱠᱟ ᱟᱵᱚᱣᱟᱜ ᱦᱩᱭᱩᱜᱼᱟ ᱚᱱᱟ ᱚᱱᱟ ᱵᱟᱨᱮᱛᱮᱧ ᱵᱟᱰᱟᱭ ᱞᱟ ᱜᱤᱫᱚᱜ ᱠᱟᱱᱟ ᱵᱟᱲᱟᱭ ᱥᱟ ᱱᱟ ᱧ ᱠᱟᱱᱟ ᱦᱮᱸ

ᱦᱩᱸ

ᱟᱪᱪᱷᱟ

ᱟᱪᱪᱷᱟ

ᱦᱮᱸ ᱦᱮᱸ

ᱟᱪᱪᱷᱟ ᱟᱪᱪᱷᱟ ᱟᱪᱪᱷᱟ ᱟᱵᱚᱣᱟᱜ ᱞᱟᱭᱞᱟᱠᱪᱟᱨ ᱛᱟᱞᱟᱨᱮ ᱫᱤᱠᱩᱠᱚᱣᱟᱜ ᱪᱮᱫᱞᱮᱠᱟ ᱚᱨᱥᱚᱝ ᱵᱚᱞᱚᱜ ᱠᱟᱱ ᱛᱟᱵᱚᱱᱟ

ᱟᱪᱪᱷᱟ ᱟᱪᱪᱷᱟ ᱦᱮᱸ ᱴᱷᱤᱠᱜᱮᱭᱟ ᱟᱵᱤᱱ ᱴᱷᱮᱱ ᱜᱚᱞᱯᱚᱠᱟᱛᱮ ᱟ ᱵᱤᱱᱟᱜ ᱫᱤᱥᱟ ᱦᱩᱫᱤᱥ ᱵᱮᱱ ᱮᱢ ᱠᱮᱫᱟ ᱟ ᱰᱤ ᱟ ᱰᱤ ᱥᱟᱨᱦᱟᱣ ᱢᱟ ᱛᱟᱦᱚᱞᱮ